ᱤᱧᱟᱹᱜ ᱴᱚᱴᱷᱟ ᱨᱮᱭᱟᱜ ᱵᱤᱨᱤᱫ ᱟᱨ ᱠᱟᱨᱩ ᱠᱚᱞᱟ ᱠᱷᱟᱴᱟ ᱨᱮ ᱱᱚᱶᱟ ᱜᱤ ᱡᱮᱥᱮ ᱠᱤ ᱢᱟᱫᱽ ᱨᱮᱱᱟᱜ ᱦᱟᱴᱟᱜ ᱢᱟᱫ ᱨᱮᱱᱟᱜ ᱯᱷᱟᱹᱛᱭᱟᱹᱜ ᱟᱨ ᱦᱳᱲᱳ ᱫᱟᱨᱮ ᱨᱮᱭᱟᱜ ᱡᱚᱱᱚᱜ ᱦᱳᱲᱳ ᱫᱟᱨᱮ ᱨᱮᱭᱟᱜ ᱢᱤᱫ ᱨᱚᱠᱚᱢ ᱡᱟᱦᱟᱸ ᱠᱚ ᱵᱮᱱᱟᱣᱟ ᱡᱷᱚᱱᱚᱜ ᱴᱟᱭᱤᱵ ᱜᱮ ᱢᱤᱫ ᱨᱚᱠᱚᱢ ᱰᱤᱡᱟᱭᱤᱱ ᱡᱟᱦᱟᱸ ᱫᱚ ᱚᱲᱟᱜ ᱨᱮ ᱫᱮᱭᱟᱞ ᱨᱮᱵᱚᱱ ᱟᱠᱟ ᱠᱟᱛᱮᱫ ᱚᱲᱟᱜ ᱨᱮᱱᱟᱜ ᱰᱤᱡᱟᱭᱤᱱ ᱠᱚ ᱮᱢᱚᱜᱼᱟ ᱟᱨᱚ ᱢᱮᱱᱟᱜᱼᱟ ᱩᱞ ᱥᱩᱛᱳ ᱨᱮᱭᱟᱜ ᱵᱟᱦᱟ ᱩᱞ ᱥᱩᱛᱳ ᱨᱮᱱᱟᱜ ᱜᱩᱡᱤ ᱴᱟᱭᱤᱯ ᱡᱟᱦᱟᱸ ᱫᱚ ᱵᱚᱦᱚᱜ ᱨᱮ ᱥᱩᱫ ᱨᱮ ᱠᱩᱲᱤ ᱜᱤᱫᱽᱨᱟᱹ ᱟᱜ ᱥᱩᱫ ᱨᱮᱠᱚ ᱞᱟᱜᱟᱣᱟ ᱮᱢᱟᱱ ᱠᱚ